ᱤᱧᱟᱹᱜ ᱞᱟᱠᱪᱟᱨ ᱨᱮ ᱢᱩᱬᱩᱫ ᱡᱤᱵᱤᱠᱟ ᱫᱚ ᱪᱟᱥᱼᱵᱟᱥ ᱞᱟᱦᱟ ᱛᱮᱫᱚ ᱵᱩᱲᱦᱤ ᱦᱟᱲᱟᱢ ᱠᱚ ᱦᱳᱲᱳ ᱠᱚ ᱟᱵᱟᱫᱮᱜ ᱠᱟᱱ ᱛᱟᱦᱮᱱᱟ ᱟᱫᱚ ᱚᱱᱟ ᱦᱳᱲᱳᱛᱮ ᱰᱷᱮᱨ ᱯᱚᱭᱥᱟ ᱵᱟᱠᱚ ᱨᱳᱡᱽᱜᱟᱨ ᱫᱟᱲᱮᱭᱟᱜᱼᱟ ᱢᱮᱱᱛᱮ ᱱᱮᱛᱟᱨ ᱫᱚ ᱦᱳᱲᱳ ᱵᱚᱫᱚᱞ ᱛᱮ ᱡᱚᱱᱰᱨᱟ ᱠᱚ ᱞᱟᱜᱟᱣ ᱠᱚ ᱮᱦᱚᱵ ᱮᱱᱟ ᱟᱫᱚ ᱡᱚᱱᱰᱨᱟ ᱠᱚ ᱞᱟᱜᱟᱣ ᱞᱮ ᱵᱤᱜᱷᱟᱹ ᱨᱮ ᱟᱭᱢᱟ ᱡᱚᱱᱰᱨᱟ ᱠᱚ ᱧᱟᱢᱫᱟ ᱟᱨ ᱚᱱᱟᱠᱚ ᱟᱹᱠᱷᱨᱤᱧ ᱠᱟᱛᱮ ᱰᱷᱮᱨ ᱯᱚᱭᱥᱟ ᱠᱚ ᱧᱟᱢᱮᱫ ᱠᱟᱱᱨᱮ ᱱᱤᱛᱚᱜ ᱫᱚ ᱪᱟᱥᱼᱵᱟᱥ ᱫᱚ ᱱᱤᱭᱟᱹᱜᱮ ᱦᱩᱭᱩᱜ ᱠᱟᱱᱟ ᱟᱨ ᱱᱤᱭᱟᱹ ᱠᱚ ᱵᱟᱝ ᱦᱩᱭᱩᱜ ᱠᱟᱱᱨᱮ ᱦᱚᱭ ᱫᱟᱜ ᱨᱮ ᱥᱮ ᱥᱤᱛᱩᱝ ᱨᱮ ᱜᱚᱡᱚᱜ ᱠᱟᱱᱨᱮ ᱥᱚᱥᱥᱚ ᱠᱚ ᱜᱚᱡᱚᱜ ᱠᱟᱱᱨᱮ ᱰᱩᱵᱟᱹ ᱠᱚᱭ ᱰᱩᱵᱟᱹ ᱡᱚᱢᱮᱜ ᱠᱟᱱᱨᱮ ᱩᱱ ᱥᱚᱢᱚᱭ ᱫᱚ ᱴᱟᱠᱟ ᱯᱚᱭᱥᱟ ᱟᱭ ᱩᱯᱟᱹᱭ ᱵᱟᱝ ᱦᱩᱭᱩᱜ ᱠᱟᱱᱨᱮ ᱵᱟᱦᱨᱮ ᱥᱮᱱ ᱠᱟᱹᱢᱤ ᱠᱚ ᱪᱟᱞᱟᱜ ᱠᱟᱱᱟ ᱟᱨ ᱚᱱᱟ ᱠᱟᱹᱢᱤ ᱠᱟᱛᱮ ᱟᱠᱚᱣᱟᱜ ᱯᱚᱨᱤᱵᱟᱨ ᱨᱮ ᱟᱭ ᱩᱯᱟᱹᱭ ᱰᱷᱮᱨ ᱠᱚ ᱟᱹᱜᱩᱭᱫᱟ ᱥᱮ ᱯᱚᱨᱤᱵᱟᱨ ᱢᱚᱡᱽ ᱠᱚ ᱪᱟᱞᱟᱣ ᱵᱟᱱᱟ ᱫᱟᱲᱮᱭᱟᱜ ᱠᱟᱱᱟ